ᱟᱞᱮ ᱵᱤᱨᱵᱷᱩᱢ ᱡᱮᱞᱟ ᱨᱮᱫᱚ ᱡᱟᱦᱟᱸ ᱪᱟᱥ ᱦᱩᱭᱩᱜ ᱟ ᱵᱮᱥᱤᱨ ᱵᱷᱟᱜ ᱜᱤ ᱪᱟᱸᱫᱩ ᱵᱚᱸᱜᱟ ᱵᱚᱨᱥᱟ ᱛᱮᱜᱤ ᱡᱟᱦᱟᱸ ᱵᱚᱨᱥᱟ ᱫᱟᱜ ᱛᱤᱜᱤ ᱪᱟᱥ ᱦᱩᱭᱩᱜ ᱟ ᱡᱟᱦᱟᱸ ᱢᱤᱫ ᱵᱚᱪᱷᱚᱨ ᱜᱤ ᱟᱨ ᱡᱟᱦᱟᱸᱥᱮᱫ ᱫᱚ ᱡᱟᱦᱟᱸ ᱥᱮᱞᱚ ᱨᱤᱱᱟᱜ ᱵᱮᱵᱚᱥᱛᱟ ᱢᱮᱱᱟᱜ ᱠᱷᱟᱹᱛᱤᱨ ᱛᱮ ᱵᱟᱨᱫᱷᱟᱣ ᱪᱟᱥ ᱦᱩᱭᱩᱜ ᱟ ᱟᱨ ᱚᱱᱟ ᱫᱚ ᱟᱞᱮᱥᱮᱫ ᱵᱟᱝ ᱦᱩᱭᱩᱜ ᱟ ᱢᱤᱫ ᱫᱷᱚᱢ ᱜᱤ ᱦᱩᱭᱩᱜ ᱟ ᱚᱱᱟᱦᱚᱸ ᱢᱤᱫᱽᱴᱮᱡ ᱥᱚᱢᱚᱥᱟᱭ ᱠᱟᱱᱟ ᱛᱟ ᱥᱟᱶ ᱥᱟᱶᱛᱮᱦᱚᱸ ᱥᱚᱢᱚᱥᱟ ᱱᱤᱭᱟᱹ ᱦᱚᱸ ᱛᱟᱸᱦᱮᱱ ᱜᱮᱭᱟ ᱮᱴᱟᱜ ᱪᱟᱥ ᱞᱟᱹᱜᱤᱫ ᱛᱮ ᱡᱮᱴᱟ ᱜᱮᱱ ᱫᱚᱨᱠᱟᱨᱟ ᱵᱟᱰᱟᱭ ᱡᱟᱦᱟᱱᱟᱜ ᱠᱩ ᱚᱱᱟᱦᱚᱸ ᱯᱚᱡᱩᱠᱛᱤ ᱦᱤᱸ ᱵᱟᱰᱟᱭ ᱵᱟᱝ ᱢᱮᱱᱟᱜ ᱠᱷᱟᱹᱛᱤᱨ ᱛᱮᱦᱚᱸ ᱪᱟᱥ ᱞᱟᱹᱜᱤᱫ ᱛᱮ ᱟᱭᱢᱟ ᱠᱤᱪᱷᱩ ᱚᱥᱩᱵᱤᱫᱷᱟ ᱛᱤᱸᱜᱩᱱᱟ ᱟᱨ ᱚᱱᱟ ᱥᱟᱶ ᱥᱟᱶ ᱛᱮᱸᱦᱚ ᱴᱟᱠᱟ ᱯᱚᱭᱟᱥᱟ ᱨᱮᱱᱟᱜ ᱦᱚᱸ ᱥᱚᱢᱚᱥᱥᱟ ᱛᱮᱦᱮᱱ ᱠᱷᱟᱹᱛᱤᱨ ᱛᱮ ᱟᱭᱢᱟ ᱠᱤᱪᱷᱩ ᱟᱱᱟᱴ ᱧᱮᱞ ᱧᱟᱢᱚᱜ ᱟ